ᱯᱚᱪᱷᱤᱢ ᱵᱟᱝᱞᱟ ᱯᱚᱱᱚᱛ ᱨᱮᱱᱟᱜ ᱢᱩᱬᱩᱫ ᱢᱚᱬᱮ ᱜᱚᱴᱟᱜ ᱦᱚᱱᱚᱛ ᱠᱚ ᱫᱚ ᱩᱛᱛᱚᱨ ᱵᱟᱜᱮᱯᱩᱱ ᱯᱚᱨᱜᱚᱱᱟ ᱥᱚᱱᱚᱛ ᱫᱚᱠᱠᱷᱤᱱ ᱵᱟᱜᱮᱯᱩᱱ ᱯᱚᱨᱜᱚᱱᱟ ᱥᱚᱱᱚᱛ ᱵᱚᱨᱫᱷᱢᱟᱱ ᱦᱚᱱᱚᱛ ᱢᱩᱨᱥᱤᱫᱟᱵᱟᱫᱽ ᱦᱚᱱᱚᱛ ᱟᱨ ᱵᱟᱸᱠᱩᱲᱟ ᱦᱚᱱᱚᱛ